ᱟᱹᱞᱤᱧ ᱡᱚᱴᱟᱣ ᱠᱚᱲᱟ ᱥᱟᱞᱟᱜ ᱵᱩᱨᱩ ᱞᱮ ᱥᱮᱱ ᱞᱮᱱᱟ ᱟᱹᱰᱤ ᱪᱮᱬᱮ ᱠᱚ ᱧᱮᱞ ᱠᱟᱛᱮᱫ ᱟᱹᱞᱤᱧ ᱢᱟᱱᱮ ᱵᱮᱥ ᱞᱤᱧ ᱵᱩᱡᱷᱟᱹᱣᱮᱫᱟ ᱟᱫᱚ ᱥᱟᱺᱜᱤᱧ ᱨᱮᱱᱤᱡ ᱫᱚ ᱵᱟᱹᱞᱤᱧ ᱧᱮᱞ ᱫᱟᱲᱮᱭᱟ ᱠᱚ ᱠᱟᱱᱟ ᱪᱤᱞᱤ ᱪᱮᱬᱮ ᱠᱟᱱᱟᱭ ᱪᱤᱞᱤ ᱫᱚ ᱵᱟᱝ ᱟᱭ ᱥᱩᱨ ᱞᱤᱧ ᱪᱟᱞᱟᱜ ᱠᱟᱱ ᱠᱷᱟᱱ ᱟᱨ ᱩᱰᱟᱹᱣ ᱡᱚᱝ ᱠᱟᱱᱟ ᱠᱚ ᱩᱱᱠᱩ ᱧᱮᱞ ᱞᱟᱹᱜᱤᱫᱛᱮ ᱟᱹᱞᱤᱧ ᱫᱩᱨᱵᱤᱱ ᱞᱤᱧ ᱚᱰᱳᱠ ᱠᱮᱜᱼᱟ ᱵᱮᱜᱽ ᱠᱷᱚᱱ ᱟᱨ ᱞᱤᱧ ᱠᱚᱭᱚᱜ ᱠᱮᱫ ᱠᱤᱱᱟ ᱫᱚ ᱡᱚᱲ ᱯᱚᱛᱟᱢ ᱠᱩᱠᱰᱩᱵᱩᱨ ᱠᱩᱠᱩᱰᱩᱵᱩᱨ ᱞᱤᱧ ᱨᱟᱜ ᱞᱤᱧ ᱟᱸᱡᱚᱢᱮᱜᱼᱟ ᱧᱮᱞ ᱫᱚ ᱵᱟᱹᱞᱤᱧ ᱧᱮᱞ ᱫᱟᱲᱮᱭᱟ ᱠᱚ ᱠᱟᱱᱟ ᱚᱱᱟ ᱫᱩᱨᱵᱤᱱ ᱛᱮᱜᱮ ᱧᱮᱞᱮᱫ ᱠᱤᱱᱟᱹᱧ ᱫᱚ ᱪᱤᱞᱤ ᱠᱟᱱᱟ ᱠᱤᱱ ᱵᱟᱝᱟ ᱡᱚᱲᱛᱮ ᱯᱚᱛᱟᱢ ᱟᱨ ᱢᱟᱨᱟᱜ ᱠᱚᱞᱤᱧ ᱧᱮᱞᱮ ᱠᱟᱱᱟ ᱟᱹᱰᱤ ᱡᱮᱞᱮᱧ ᱠᱷᱚᱱᱟᱜ ᱫᱚ ᱵᱟᱱᱟ ᱞᱮᱠᱟᱭ ᱧᱮᱞᱚᱜ ᱠᱟᱱᱟ ᱨᱟᱯᱨᱟᱯᱟ ᱟᱠᱟᱜᱼᱟᱭ ᱮᱱᱮᱡ ᱥᱮ ᱮᱱᱮᱡ ᱠᱟᱱᱟᱭ ᱮᱱᱮᱡ ᱠᱟᱱ ᱠᱷᱟᱱᱮ ᱫᱩᱨᱵᱤᱱ ᱛᱮᱜᱮᱞᱤᱧ ᱧᱮᱞ ᱠᱮᱫᱮᱭᱟ ᱟᱫᱚ ᱢᱟᱨᱟᱫ ᱠᱟᱱᱟᱭ ᱮᱱᱮᱡ ᱡᱚᱝ ᱠᱟᱱᱟᱭ ᱦᱩᱱᱟᱹᱜ ᱧᱮᱞᱛᱮ ᱨᱟᱹᱥᱠᱟᱹ ᱜᱮᱞᱤᱧ ᱵᱩᱡᱷᱟᱹᱣ ᱠᱮᱜᱼᱟ ᱟᱨ ᱠᱩᱭᱞᱤ ᱦᱚᱸᱜᱮ ᱦᱮᱸᱫᱮ ᱜᱮᱭᱟᱭ ᱧᱮᱞᱮ ᱠᱟᱱᱟᱞᱤᱧ ᱫᱚ ᱵᱟᱞᱤᱧ ᱧᱮᱞ ᱫᱟᱲᱮᱭᱟᱭ ᱠᱟᱱᱟ ᱫᱩᱨᱵᱤᱱ ᱡᱚᱱᱛᱨᱚ ᱛᱮᱜᱮᱞᱤᱧ ᱧᱮᱞᱮ ᱠᱟᱱᱟᱭ ᱫᱚ ᱦᱮᱸ ᱠᱩᱭᱞᱤ ᱠᱟᱱᱟᱭ ᱠᱩᱦᱩ ᱠᱩᱦᱩ ᱠᱩᱦᱩ ᱠᱩᱦᱩ ᱨᱟᱜ ᱠᱟᱛᱮᱫ ᱮᱱᱮᱡ ᱥᱮᱨᱮᱧ ᱡᱚᱝ ᱠᱟᱱᱟᱭ ᱦᱟᱱᱟ ᱰᱟᱹᱨ ᱠᱷᱚᱱ ᱱᱟᱣᱟ ᱰᱟᱹᱨ ᱚᱱᱟ ᱠᱚ ᱵᱮᱥ ᱞᱤᱧ ᱵᱩᱡᱷᱟᱹᱣ ᱠᱮᱜᱼᱟ ᱟᱨ